ᱦᱮᱸ ᱰᱩᱵᱟᱹ ᱫᱟᱜ ᱨᱮᱫᱚᱧ ᱯᱟᱲᱟᱣ ᱞᱮᱱᱟ ᱯᱟᱲᱟᱣ ᱞᱮᱱᱟ ᱟᱞᱮ ᱱᱚᱸᱰᱮ ᱢᱤᱫ ᱫᱚᱢ ᱰᱩᱵᱟᱹ ᱫᱟᱜ ᱦᱩᱭ ᱞᱮᱱᱟ ᱮᱛᱚ ᱟᱸᱴᱮ ᱰᱩᱵᱟᱹ ᱞᱮᱫᱟ ᱮᱠᱫᱚᱢ ᱦᱩᱰᱤᱧᱤᱡ ᱦᱩᱲᱩ ᱠᱚ ᱦᱩᱲᱩ ᱞᱮ ᱨᱚᱦᱚᱭ ᱞᱮᱫᱟ ᱡᱚᱛᱚᱭ ᱰᱩᱵᱟᱹ ᱪᱟᱵᱟ ᱠᱮᱫ ᱛᱟᱞᱮᱭᱟ ᱟᱞᱮᱭᱟᱜ ᱚᱲᱟᱜ ᱯᱷᱮᱰ ᱫᱷᱟᱹᱵᱤᱡ ᱰᱩᱵᱟᱹ ᱫᱟᱜ ᱦᱮᱡᱽ ᱮᱱᱟ ᱟᱭᱢᱟ ᱦᱚᱲᱟᱜ ᱚᱲᱟᱜ ᱠᱚ ᱨᱟᱹᱯᱩᱫ ᱮᱱᱟ ᱟᱨ ᱛᱟᱭᱚᱢ ᱛᱮ ᱚᱲᱟᱜ ᱠᱚ ᱰᱩᱵᱟᱹᱭᱮᱱ ᱛᱟᱞᱮᱭᱟ ᱟᱨ ᱤᱥᱠᱩᱞ ᱨᱮᱞᱮ ᱞᱮ ᱛᱟᱦᱮᱸᱠᱟᱱᱟ ᱟᱞᱮ ᱱᱚᱸᱰᱮ ᱯᱨᱟᱭᱢᱟᱨᱤ ᱤᱥᱠᱩᱞ ᱢᱮᱱᱟᱜᱼᱟ ᱚᱱᱟ ᱤᱥᱠᱩᱞ ᱨᱮᱞᱮ ᱛᱟᱦᱮᱸᱠᱟᱱᱟ ᱛᱟᱯᱚᱨ ᱪᱮᱠᱟᱹᱛᱮᱞᱮ ᱤᱥᱤᱱ ᱵᱟᱥᱟᱝᱟ ᱤᱥᱤᱱ ᱵᱟᱥᱟᱝ ᱠᱚ ᱨᱮᱭᱟᱜ ᱥᱚᱢᱚᱥᱥᱟ ᱦᱩᱭᱱᱟ ᱰᱩᱵᱟᱹ ᱫᱟᱜ ᱛᱮ ᱦᱩᱲᱩ ᱠᱚ ᱜᱤᱡᱽ ᱪᱟᱵᱟᱭᱮᱱ ᱛᱟᱞᱮᱭᱟ ᱛᱟᱭᱚᱢ ᱛᱮ ᱡᱚᱢ ᱨᱮᱭᱟᱜ ᱟᱹᱰᱤ ᱚᱵᱷᱟᱵ ᱦᱩᱭᱱᱟ ᱰᱩᱵᱟᱹ ᱫᱟᱜ ᱨᱮ ᱫᱟᱜ ᱧᱩ ᱧᱩᱭ ᱞᱟᱹᱜᱤᱫ ᱫᱟᱜ ᱦᱚᱸ ᱵᱟᱞᱮ ᱧᱟᱢᱮᱫ ᱠᱟᱱ ᱛᱟᱦᱮᱸᱱᱟ ᱢᱟᱱᱮ ᱵᱟᱝ ᱛᱟᱦᱮᱸᱠᱟᱱᱟ ᱞᱟᱭᱤᱱ ᱠᱚᱦᱚᱸ ᱵᱚᱱᱫᱚ ᱛᱚ ᱡᱟᱭ ᱦᱳᱠ ᱥᱚᱨᱠᱟᱨ ᱠᱷᱚᱡ ᱩᱝᱠᱩ ᱟᱥᱨᱚᱢ ᱢᱮᱱᱟᱜᱼᱟ ᱱᱚᱰᱮ ᱚᱸᱰᱮ ᱠᱷᱚᱡ ᱥᱚᱨᱠᱟᱨ ᱠᱷᱚᱡ ᱡᱚᱢᱟᱜ ᱠᱚ ᱮᱢᱟᱣᱟᱞᱮ ᱠᱟᱱ ᱛᱟᱦᱮᱱᱟ ᱫᱟᱜ ᱠᱚ ᱧᱩ ᱚᱪᱚᱭᱮᱫ ᱞᱮ ᱛᱟᱦᱮᱱᱟ ᱴᱩᱠᱩᱡ ᱛᱮ ᱫᱟᱜ ᱠᱚᱠᱚ ᱟᱹᱜᱩᱣᱟᱞᱮ ᱠᱟᱱ ᱛᱟᱦᱮᱱᱟ ᱟᱞᱮ ᱫᱚ ᱚᱱᱠᱟᱛᱮ